ᱤᱧᱟᱹᱜ ᱤᱥᱤᱱ ᱚᱲᱟᱜ ᱨᱮᱫᱚ ᱵᱤᱡᱽᱞᱤ ᱡᱚᱱᱛᱨᱚᱯᱟᱹᱛᱤ ᱫᱚ ᱟᱹᱰᱤ ᱠᱤᱪᱷᱩ ᱜᱮ ᱢᱮᱱᱟᱜᱼᱟ ᱛᱚᱵᱮ ᱢᱤᱠᱥᱪᱟᱨ ᱵᱨᱟᱣᱩᱱᱰ ᱨᱩᱴᱤ ᱢᱮᱠᱟᱨ ᱛᱟᱨᱯᱚᱨᱮ ᱤᱰᱮᱠᱥᱚᱱ ᱳᱵᱷᱮᱱ ᱜᱮᱥ ᱥᱤᱞᱤᱱᱰᱟᱨ ᱛᱟᱨᱯᱚᱨᱮ ᱤᱞᱮᱠᱴᱤᱨᱤᱠ ᱠᱮᱴᱞᱤ ᱱᱤᱭᱟᱹ ᱠᱚᱫᱚ ᱢᱮᱱᱟᱜ ᱜᱮᱭᱟ ᱛᱚᱵᱮ ᱱᱤᱭᱟᱹ ᱠᱚ ᱠᱷᱟᱹᱛᱤᱨ ᱛᱮ ᱡᱚᱛᱚ ᱠᱤᱪᱷᱩ ᱡᱤᱱᱤᱥ ᱩᱥᱟᱹᱨᱟᱛᱮ ᱵᱮᱱᱟᱜ ᱜᱮᱭᱟ ᱡᱟᱦᱟᱸ ᱫᱚ ᱢᱤᱠᱥᱪᱟᱨ ᱜᱨᱟᱩᱱᱰ ᱨᱮᱫᱚ ᱩᱥᱟᱹᱨᱟᱛᱮ ᱢᱚᱥᱞᱟ ᱨᱤᱫᱚᱜᱼᱟ ᱨᱩᱴᱤ ᱢᱮᱠᱟᱨ ᱨᱮᱫᱚ ᱨᱩᱴᱤ ᱟᱹᱰᱤ ᱩᱥᱟᱹᱨᱟ ᱨᱩᱴᱤ ᱨᱩᱴᱤ ᱨᱩᱴᱤ ᱤᱥᱤᱱᱚᱜᱼᱟ ᱤᱱᱰᱮᱠᱥᱥᱮᱱ ᱳᱵᱷᱮᱱ ᱨᱮᱫᱚ ᱛᱟᱲᱟᱛᱟᱲᱤ ᱤᱞᱮᱠᱴᱤᱨᱤ ᱳᱵᱷᱮᱱ ᱠᱟᱱᱟ ᱚᱱᱟ ᱨᱮᱫᱚ ᱛᱟᱲᱟᱛᱟᱲᱤ ᱡᱟᱦᱟᱱᱟᱜ ᱡᱤᱱᱤᱥᱜᱮ ᱤᱥᱤᱱᱚᱜᱼᱟ ᱛᱟᱨᱯᱚᱨᱮ ᱜᱮᱥ ᱥᱤᱞᱤᱱᱰᱟᱨ ᱨᱮᱫᱚ ᱜᱮᱥ ᱥᱤᱞᱤᱱᱰᱟᱨ ᱦᱚᱸ ᱢᱮᱱᱟᱜᱼᱟ ᱤᱞᱮᱠᱴᱤᱨᱤᱠ ᱠᱮᱴᱞᱤ ᱨᱮᱦᱚᱸ ᱛᱟᱲᱟᱛᱟᱲᱤ ᱫᱟᱜ ᱠᱚ ᱞᱚᱞᱚ ᱵᱟᱲᱟᱭ ᱦᱩᱭᱩᱜ ᱜᱮᱭᱟ ᱛᱟᱨ ᱥᱟᱛᱷᱮ ᱨᱟᱭᱤᱥ ᱠᱩᱠᱟᱨ ᱦᱚᱸ ᱢᱮᱱᱟᱜᱼᱟ ᱱᱤᱭᱟᱹ ᱨᱟᱭᱤᱥ ᱠᱩᱠᱟᱨ ᱨᱮᱫᱚ ᱫᱟᱠᱟ ᱠᱚ ᱤᱥᱤᱱᱚᱜᱼᱟ ᱛᱚᱵᱮ ᱞᱟᱛᱮ ᱞᱟᱛᱮ ᱥᱟᱱᱛᱟᱲᱤ ᱦᱚᱲ ᱠᱚᱣᱟᱜ ᱚᱲᱟᱜ ᱨᱮᱫᱚ ᱱᱤᱭᱟᱹ ᱜᱮᱥ ᱠᱩᱠᱟᱨ ᱥᱮ ᱡᱟᱦᱟᱸ ᱡᱟᱦᱟᱸ ᱫᱚ ᱢᱤᱠᱥᱪᱟᱨ ᱜᱨᱟᱩᱱᱰ ᱵᱟ ᱱᱤᱭᱟᱹ ᱠᱚ ᱤᱞᱮᱠᱴᱤᱨᱤᱠ ᱨᱮᱱᱟᱜ ᱡᱚᱱᱛᱚᱨᱚᱯᱟᱛᱤ ᱠᱚᱫᱚ ᱵᱟᱹᱱᱩᱜ ᱟᱠᱟᱫᱟ ᱵᱟᱝ ᱛᱟᱦᱮᱸ ᱠᱟᱱᱟ ᱛᱚᱠᱷᱚᱱ ᱫᱚ ᱛᱚᱠᱷᱚᱱ ᱫᱚ ᱦᱚᱲ ᱛᱚᱠᱷᱚᱱ ᱫᱚ ᱦᱚᱲ ᱥᱟᱦᱟᱱ ᱛᱮᱜᱮ ᱤᱥᱤᱱ ᱠᱟᱛᱮᱫ ᱠᱚ ᱡᱚᱢᱮᱫ ᱛᱟᱦᱮᱱ ᱱᱮᱛᱟᱨ ᱫᱤᱱ ᱛᱤᱱᱟᱹᱜ ᱯᱟᱨᱚᱢ ᱪᱟᱞᱟᱜ ᱠᱟᱱᱟ ᱩᱱᱟᱹᱜ ᱩᱱᱱᱚᱯᱛᱤ ᱦᱚᱸ ᱩᱱᱟᱹᱜ ᱜᱮ ᱦᱩᱭᱩᱜ ᱠᱟᱱᱟ ᱚᱱᱮᱠ ᱠᱤᱪᱷᱩ ᱤᱞᱮᱠᱴᱚᱨᱚᱱᱤᱠ ᱡᱤᱱᱤᱥ ᱠᱚ ᱛᱮᱦᱤᱧ ᱜᱟᱯᱟ ᱫᱚ ᱛᱳᱭᱨᱤ ᱠᱟᱱᱟ ᱚᱱᱟ ᱠᱷᱟᱹᱛᱤᱨ ᱛᱮ ᱦᱚᱲᱟᱜ ᱠᱚᱢ ᱥᱚᱢᱚᱭ ᱨᱮᱜᱮ ᱡᱟᱦᱟᱱᱟᱜ ᱡᱤᱱᱤᱥ ᱠᱚ ᱤᱥᱤᱱ ᱦᱚᱸ ᱦᱚᱲᱠᱚ ᱫᱟᱲᱮᱜ ᱦᱚᱲᱠᱚ ᱠᱚᱨᱟᱣ ᱫᱟᱲᱮᱭᱟᱜ ᱠᱟᱱᱟ